ᱟᱞᱮᱨᱮᱱ ᱵᱟᱹᱵᱩ ᱛᱟᱠᱚ ᱵᱤᱴᱤ ᱛᱟᱠᱚ ᱡᱮ ᱟᱡᱳᱫᱤᱭᱟᱹ ᱥᱮᱸᱫᱽᱨᱟ ᱠᱚ ᱪᱟᱞᱟᱜ ᱠᱟᱱᱟ ᱦᱟᱲᱟᱢ ᱦᱟᱯᱲᱟᱢ ᱪᱮᱫᱟᱜ ᱠᱚ ᱪᱮᱫᱟᱜ ᱠᱚ ᱪᱟᱞᱟᱜ ᱠᱟᱱ ᱛᱟᱦᱮᱱᱟ ᱟᱭᱳ ᱵᱟᱵᱟᱣᱟᱜ ᱛᱤ ᱨᱮᱱᱟᱜ ᱥᱟᱠᱚᱢ ᱢᱮᱬᱦᱮᱫ ᱥᱟᱠᱚᱢ ᱛᱩᱫ ᱠᱟᱛᱮᱫ ᱟᱨ ᱥᱮᱸᱫᱽᱨᱟ ᱨᱩᱣᱟᱹᱲ ᱠᱟᱛᱮᱜ ᱠᱚ ᱦᱤᱡᱩᱜ ᱦᱤᱡᱩᱜ ᱠᱟᱱ ᱛᱟᱦᱮᱱᱟ ᱵᱟᱦᱟ ᱮᱢ ᱪᱟᱞ ᱠᱟᱛᱮᱜ ᱠᱚ ᱟᱛᱟᱝ ᱫᱟᱨᱟᱢᱮᱜ ᱠᱚ ᱛᱟᱦᱮᱱᱟ ᱜᱚᱜᱚ ᱛᱟᱠᱚ ᱱᱮᱛᱟᱨ ᱫᱚ ᱵᱟᱹᱵᱩ ᱛᱟᱠᱚ ᱚᱱᱟ ᱠᱚᱫᱚ ᱪᱮᱫ ᱠᱷᱟᱹᱛᱤᱨ ᱠᱚ ᱵᱟᱹᱜᱤᱭᱟᱜ ᱠᱟᱱᱟ ᱮᱵᱚᱝ ᱪᱮᱫ ᱠᱷᱟᱹᱛᱤᱨ ᱵᱟᱵᱚᱱ ᱵᱟᱵᱚᱱ ᱠᱳᱞᱮᱫ ᱠᱚᱣᱟ ᱵᱟᱵᱚᱱ ᱪᱮᱫ ᱟᱠᱚ ᱠᱟᱱᱟ ᱡᱮ ᱥᱮᱸᱫᱽᱨᱟ ᱡᱤᱱᱤᱥᱴᱟᱫᱚ ᱪᱮᱫ ᱠᱟᱱᱟ ᱥᱮᱸᱫᱽᱨᱟ ᱡᱤᱞᱫᱚ ᱟᱡᱳᱫᱤᱭᱟᱹ ᱵᱩᱨᱩ ᱨᱮᱱᱟᱜ ᱥᱮᱸᱫᱽᱨᱟ ᱡᱤᱞ ᱫᱚ ᱡᱚᱢ ᱞᱮᱠᱷᱟᱱ ᱵᱟᱝ ᱟᱹᱜᱩ ᱞᱮᱠᱷᱟᱱ ᱱᱚᱣᱟ ᱨᱮᱱᱟᱜ ᱛᱮᱞᱟ ᱪᱮᱫ ᱦᱩᱭ ᱫᱟᱲᱮᱭᱟᱜᱼᱟ ᱚᱱᱟ ᱠᱚᱫᱚ ᱱᱤᱛ ᱫᱚ ᱟᱵᱚᱨᱮᱱ ᱵᱟᱹᱵᱩ ᱛᱟᱠᱚ ᱫᱚ ᱵᱟᱠᱚ ᱵᱟᱰᱟᱭᱟ ᱮᱵᱚᱝ ᱵᱟᱠᱚ ᱪᱮᱫ ᱮᱫ ᱛᱟᱵᱚᱱᱟ